ᱤᱧᱫᱚ ᱟᱹᱰᱤ ᱱᱟᱯᱟᱭ ᱱᱟᱯᱟᱭ ᱥᱮᱨᱮᱧ ᱤᱧ ᱟᱸᱡᱚᱢ ᱟᱠᱟᱫᱟ ᱱᱩᱠᱩ ᱥᱨᱮᱭᱟ ᱦᱟᱸᱥᱫᱟ ᱰᱚᱜᱚᱨ ᱴᱩᱰᱩ ᱩᱱᱠᱩ ᱠᱚᱣᱟᱜ ᱥᱮᱨᱮᱧ ᱟᱹᱰᱤ ᱱᱟᱯᱟᱭ ᱟᱹᱰᱤ ᱪᱮᱦᱨᱟ ᱢᱟᱱᱮᱧ ᱟᱸᱡᱚᱢ ᱟᱠᱟᱫᱟ ᱛᱚ ᱮᱱᱟᱱ ᱵᱤᱫᱟᱹᱞ ᱨᱮᱫᱚ ᱤᱧᱦᱚᱸ ᱥᱳᱢᱚᱭ ᱛᱟᱦᱮᱸᱞᱮᱱ ᱛᱤᱧᱟᱹ ᱰᱟᱺᱜᱩᱣᱟ ᱛᱟᱦᱮᱸᱞᱮᱱᱤᱧ ᱩᱱ ᱥᱳᱢᱳᱭ ᱨᱮᱫᱚ ᱤᱧᱦᱚᱸ ᱢᱟᱱᱮ ᱟᱹᱰᱤ ᱟᱹᱰᱤᱧ ᱥᱮᱨᱮᱧᱮᱫ ᱛᱟᱦᱮᱱ ᱜᱮᱭᱟ ᱱᱤᱛᱳᱜ ᱫᱚ ᱢᱟᱱᱮ ᱩᱢᱮᱨ ᱪᱟᱵᱟᱭᱮᱱᱟ ᱛᱚ ᱥᱮᱨᱮᱧ ᱦᱚᱸ ᱩᱭᱦᱟᱹᱨ ᱠᱟᱛᱮ ᱟᱨ ᱥᱮᱨᱮᱧ ᱦᱚᱸᱧ ᱵᱟᱲᱟᱭ ᱫᱟᱲᱮᱭᱟᱜ ᱠᱟᱱ ᱛᱟᱦᱮᱸᱜ ᱜᱮᱭᱟ ᱛᱚ ᱱᱤᱛᱳᱜ ᱫᱚ ᱱᱤᱛᱳᱜ ᱨᱮᱱ ᱜᱤᱫᱽᱨᱟᱹ ᱠᱚᱫᱚ ᱢᱟᱱᱮ ᱚᱱᱠᱟ ᱵᱟᱠᱚ ᱞᱟᱹᱠᱛᱤᱭᱮᱫᱟ ᱛᱚ ᱚᱱᱟ ᱞᱮᱠᱟᱛᱮ ᱢᱟᱱᱮ ᱥᱮᱨᱮᱧ ᱠᱚᱦᱚᱸ ᱮᱱᱮᱡ ᱠᱚᱦᱚᱸ ᱪᱟᱵᱟᱜ ᱠᱟᱱᱟ ᱛᱚ ᱨᱟᱹᱥᱠᱟᱹ ᱢᱟ ᱟᱹᱰᱤᱜᱮ ᱵᱩᱡᱷᱟᱹᱜ ᱜᱮᱭᱟ ᱚᱠᱟᱴᱟᱜ ᱥᱮᱨᱮᱧ ᱠᱷᱚᱱ ᱥᱮ ᱚᱠᱟᱴᱟᱜ ᱮᱱᱮᱡ ᱠᱷᱚᱱ ᱥᱮ ᱚᱠᱚᱭ ᱞᱮᱠᱟᱱ ᱦᱚᱲ ᱢᱟᱱᱮ ᱮᱱᱮᱡ ᱥᱮᱨᱮᱧ ᱛᱩᱢᱫᱟᱜ ᱴᱟᱢᱟᱠ ᱟᱛᱮᱫ ᱫᱚ ᱵᱟᱭ ᱠᱩᱥᱤᱭᱟᱜᱼᱟ ᱢᱟᱱᱮ ᱡᱟᱦᱟᱭ ᱵᱟᱭ ᱛᱟᱲᱟᱢ ᱫᱟᱲᱮᱭᱟᱜ ᱠᱟᱱ ᱟᱨ ᱡᱟᱦᱟᱸᱭ ᱵᱟᱭ ᱥᱮᱨᱮᱧ ᱫᱟᱲᱮᱭᱟᱜ ᱠᱟᱱ ᱩᱱᱤ ᱦᱚᱲ ᱦᱚᱸ ᱢᱟᱱᱮ ᱮᱱᱮᱡ ᱥᱮᱨᱮᱧ ᱫᱚ ᱛᱩᱢᱫᱟᱜ ᱴᱟᱢᱟᱠ ᱟᱛᱮᱫ ᱫᱚᱭ ᱠᱩᱥᱤ ᱨᱟᱹᱥᱠᱟᱹᱭ ᱵᱩᱡᱷᱟᱹᱣ ᱜᱮᱭᱟ